ᱟᱪᱪᱷᱟ ᱱᱚᱜᱼᱚᱸᱭ ᱡᱟᱦᱟᱸ ᱠᱚᱫᱚ ᱧᱮᱞ ᱧᱟᱢᱚᱜ ᱠᱟᱱᱟ ᱨᱮᱹᱞ ᱜᱟᱹᱰᱤ ᱥᱮ ᱩᱰᱟᱹᱱ ᱜᱟᱹᱰᱤ ᱢᱚᱴᱚᱨ ᱜᱟᱹᱰᱤ ᱟᱨ ᱱᱚᱜᱼᱚᱸᱭ ᱱᱚᱣᱟ ᱡᱟᱠᱟᱡᱽ ᱜᱟᱹᱰᱤ ᱠᱚ ᱟᱸᱡᱚᱢᱟ ᱱᱚᱣᱟᱫᱚ ᱛᱩᱞ ᱠᱟᱞᱟᱢ ᱩᱱᱤ ᱢᱤᱫᱴᱟᱱ ᱤᱧᱡᱤᱱᱤᱭᱟᱨ ᱥᱮ ᱱᱚᱝᱠᱟᱱ ᱤᱭᱟ ᱦᱮᱸ ᱮᱢᱟᱱ ᱮᱢᱟᱱ ᱜᱟᱹᱰᱤ ᱠᱚᱭ ᱟ ᱵᱤᱥᱠᱟᱨ ᱠᱟᱫᱟᱠᱚ ᱱᱚᱜᱼᱚᱸᱭ ᱱᱚᱝᱠᱟᱱ ᱤᱭᱟᱹ ᱠᱚ ᱢᱟᱱᱮ ᱤᱧᱡᱤᱱᱤᱭᱟᱨ ᱠᱚ ᱟᱫᱚ ᱤᱧᱫᱚ ᱩᱱᱟᱹᱜ ᱤᱭᱟᱹ ᱠᱚᱦᱚᱸ ᱢᱟᱱᱮ ᱤᱛᱩᱱ ᱟᱥᱲᱟ ᱠᱚᱨᱮ ᱦᱚᱸ ᱵᱟᱹᱧ ᱯᱟᱲᱦᱟᱣ ᱟᱠᱟᱱᱛᱮ ᱩᱱᱟᱹᱜ ᱜᱟᱱ ᱵᱟᱝ ᱦᱚᱭᱛᱟᱹᱧ ᱵᱩᱡᱽ ᱠᱟᱫᱟ ᱟᱫᱚ ᱡᱟᱦᱟᱸ ᱫᱚ ᱧᱮᱞ ᱧᱟᱢᱚᱜ ᱠᱟᱱᱟ ᱟᱹᱰᱤ ᱟᱹᱰᱤ ᱪᱚᱴ ᱛᱮᱦᱚᱸ ᱩᱰᱟᱹᱜ ᱠᱟᱱᱟ ᱟᱨ ᱨᱮᱹᱞ ᱜᱟᱹᱰᱤ ᱢᱚᱴᱚᱨ ᱜᱟᱹᱰᱤ ᱠᱚᱦᱚᱸ ᱧᱮᱞᱚᱜ ᱠᱟᱱᱟ ᱚᱱᱟ ᱫᱚ ᱚᱱᱠᱟᱱ ᱤᱭᱟᱹ ᱠᱚᱜᱮ ᱤᱧᱡᱤᱱᱤᱭᱟᱨ ᱠᱚᱜᱮ ᱠᱚ ᱵᱮᱱᱟᱣ ᱠᱟᱫᱟ ᱟᱫᱚ ᱚᱱᱟ ᱞᱮᱠᱟᱛᱮ ᱡᱮᱴᱩᱠᱩ ᱤᱧ ᱟᱸᱡᱚᱢ ᱠᱟᱫᱟ ᱩᱱᱠᱩ ᱠᱚᱜᱮ ᱠᱟᱛᱷᱟᱜᱮ ᱚᱱᱟᱦᱚᱸ ᱤᱧᱟᱹᱜ ᱩᱱᱟᱹᱜ ᱜᱟᱱ ᱩᱭᱦᱟᱹᱨ ᱵᱷᱟᱵᱽᱱᱟ ᱠᱚ ᱫᱤᱥᱟᱹ ᱠᱚ ᱵᱟᱝ ᱛᱟᱦᱮᱱ ᱛᱮ ᱦᱮᱸ